ᱯᱚᱞᱴᱨᱤ ᱪᱟᱥ ᱞᱟᱹᱜᱤᱫ ᱛᱮ ᱯᱨᱚᱛᱷᱚᱢ ᱨᱮ ᱤᱧ ᱛᱤᱱ ᱥᱚᱛᱚᱠ ᱡᱟᱭᱜᱟᱨᱮ ᱢᱤᱫᱴᱮᱱ ᱚᱲᱟᱜ ᱤᱧ ᱵᱮᱱᱟᱣ ᱠᱮᱫᱟ

ᱚᱱᱟᱨᱮ ᱯᱳᱞᱴᱨᱤ ᱫᱟᱦᱚ ᱠᱮᱫ ᱠᱚᱣᱟ ᱩᱱᱠᱩ ᱞᱟᱹᱜᱤᱫᱼᱛᱮ ᱡᱚᱢᱟᱜ ᱡᱚᱱᱰᱨᱟ ᱜᱩᱦᱩᱢ ᱡᱚᱢ ᱞᱟᱹᱜᱤᱫ ᱵᱮᱵᱚᱥᱛᱷᱟ ᱟᱫ ᱠᱚᱣᱟ ᱫᱚ ᱩᱱᱠᱩ ᱯᱟᱥᱮᱨᱮ ᱢᱤᱫᱴᱟᱱ ᱩᱱᱠᱩ ᱫᱟᱜ ᱧᱩ ᱞᱟᱹᱜᱤᱫᱼᱛᱮ ᱫᱟᱜ ᱤᱧ ᱛᱮᱭᱟᱨᱟᱜ ᱠᱚᱣᱟ ᱯᱳᱞᱴᱨᱤ ᱪᱟᱥ ᱞᱟᱹᱜᱤᱫᱼᱛᱮ ᱩᱱᱠᱩᱣᱟᱜ ᱡᱚᱢ ᱞᱟᱹᱜᱤᱫᱼᱛᱮ ᱟᱭᱢᱟ ᱰᱷᱮᱨ ᱡᱚᱢᱟᱜ ᱮ ᱫᱚᱦᱚᱣᱟᱹᱧ ᱠᱤᱨᱤᱧᱮᱫ ᱠᱚᱣᱟ ᱯᱳᱞᱴᱨᱤ ᱟᱹᱥᱩᱞ ᱞᱟᱹᱜᱤᱫᱼᱛᱮ ᱯᱳᱞᱴᱨᱤ ᱦᱟᱨᱟ ᱠᱚ ᱞᱟᱹᱜᱤᱫᱼᱛᱮ ᱩᱱᱠᱩ ᱞᱟᱹᱜᱤᱫᱼᱛᱮ ᱞᱟᱹᱭᱤᱱ ᱩᱱᱠᱩ ᱯᱳᱞᱴᱨᱤ ᱴᱷᱮᱱ ᱧᱟᱢ ᱞᱟᱹᱜᱤᱫᱼᱛᱮ ᱛᱟᱯᱢᱟᱛᱨᱟ ᱡᱟᱛᱮ ᱩᱱᱠᱩ ᱠᱚ ᱧᱟᱢ ᱞᱟᱹᱜᱤᱫᱼᱛᱮ ᱚᱱᱟᱠᱚᱧ ᱵᱮᱵᱚᱥᱛᱷᱟ ᱠᱮᱫᱟ ᱯᱚᱞᱴᱨᱤ ᱟᱭᱢᱟ ᱨᱚᱠᱚᱢ ᱤᱭᱟᱹᱛᱮ ᱠᱚ ᱦᱟᱨᱟᱜ ᱠᱟᱱᱟ ᱟᱹᱰᱤ ᱢᱮᱦᱚᱱᱚᱛ ᱠᱟᱛᱮᱫ ᱯᱳᱞᱴᱴᱤ ᱦᱟᱨᱟ ᱦᱚᱪᱚᱭᱮᱫ ᱠᱚᱣᱟ